ᱟᱞᱮ ᱴᱷᱟᱶ ᱴᱚᱴᱷᱟ ᱯᱚᱱᱚᱛᱨᱮᱫᱚ ᱟᱭᱢᱟ ᱞᱮᱠᱟᱱ ᱜᱟᱛᱮᱜ ᱦᱩᱭᱩᱜᱼᱟ ᱛᱚᱵᱮ ᱵᱟᱹᱲᱛᱤ ᱜᱟᱛᱮᱜᱫᱚ ᱦᱩᱭᱩᱜ ᱠᱟᱱᱟ ᱯᱷᱩᱴᱵᱚᱞ ᱜᱟᱛᱮᱜ ᱚᱱᱟ ᱯᱷᱩᱴᱵᱚᱞ ᱜᱟᱛᱮᱜ ᱫᱚ ᱟᱞᱮ ᱱᱚᱣᱟ ᱴᱚᱴᱷᱟ ᱨᱮᱭᱟᱜᱫᱚ ᱮᱠᱫᱚᱢ ᱟᱹᱰᱤ ᱱᱟᱯᱟᱭ ᱵᱚᱞᱮ ᱜᱟᱛᱮᱜ ᱠᱟᱱᱟ ᱱᱚᱣᱟ ᱜᱟᱛᱮᱜ ᱨᱮᱫᱚ ᱡᱚᱛᱚ ᱩᱢᱮᱨ ᱨᱮᱱ ᱦᱚᱲᱠᱚ ᱜᱟᱛᱮᱜᱼᱟ ᱟᱨ ᱱᱚᱣᱟ ᱜᱟᱛᱮᱜ ᱨᱮᱫᱚ ᱱᱚᱡᱚᱱ ᱥᱮ ᱮᱜᱟᱨᱚ ᱡᱚᱱ ᱦᱚᱲ ᱱᱤᱭᱮᱠᱚ ᱜᱟᱛᱮᱜᱼᱟ ᱱᱤᱭᱟᱹ ᱜᱟᱛᱮᱜ ᱵᱟᱫᱮᱦᱚᱸ ᱟᱨᱦᱚᱸ ᱵᱷᱚᱞᱤ ᱢᱮᱱᱟᱜᱼᱟ ᱵᱷᱚᱞᱤᱵᱚᱞ ᱠᱚᱦᱚᱸᱠᱚ ᱜᱟᱛᱮᱜᱼᱟ ᱥᱮ ᱠᱨᱤᱠᱮᱴᱵᱚᱞ ᱢᱮᱱᱟᱜᱼᱟ ᱠᱨᱤᱠᱮᱴᱦᱚᱸᱠᱚ ᱜᱟᱛᱮᱜᱼᱟ